ᱤᱧ ᱫᱚ ᱠᱟᱹᱴᱤᱡ ᱠᱷᱚᱡ ᱤᱧ ᱦᱟᱨᱟᱭᱮᱱᱟ ᱢᱟᱱᱮ ᱠᱩᱠᱢᱩ ᱢᱤᱫᱴᱮᱱ ᱜᱮ ᱛᱟᱦᱮᱠᱟᱱ ᱛᱤᱧᱟᱹ ᱡᱮ ᱦᱟᱨᱟ ᱞᱮᱠᱱᱠᱷᱟᱡ ᱡᱚᱠᱷᱚᱱᱤᱧ ᱥᱮᱬᱟᱭᱮᱱᱟ ᱛᱚ ᱵᱚᱞ ᱵᱚᱞᱤᱧ ᱜᱟᱛᱮᱜᱼᱟ ᱵᱚᱞ ᱜᱟᱛᱮᱼᱜᱟᱛᱮ ᱛᱮ ᱫᱟᱹᱲᱼᱫᱟᱹᱲ ᱛᱮᱧ ᱦᱮᱣᱟᱭᱱᱟ ᱥᱠᱩᱞ ᱜᱟᱛᱮ ᱤᱧ ᱪᱟᱞᱟᱜᱼᱟ ᱢᱤᱫ ᱥᱚ ᱢᱤᱴᱟᱨ ᱫᱩ ᱥᱚ ᱢᱤᱴᱟᱨ ᱚᱱᱟᱧ ᱮᱢᱟᱧ ᱯᱞᱟᱥ ᱛᱤᱱ ᱦᱟᱡᱟᱨ ᱢᱤᱴᱟᱨ ᱥᱳᱞᱞᱳᱥᱚ ᱢᱤᱴᱟᱨ ᱫᱩ ᱦᱟᱡᱟᱨ ᱢᱤᱴᱟᱨ ᱚᱱᱟᱠᱩᱧ ᱮᱢᱟ ᱟᱹᱰᱤ ᱢᱚᱡᱤᱧ ᱟᱹᱭᱠᱟᱹᱣᱟ ᱛᱟᱯᱚᱨᱮ ᱫᱚ ᱯᱟᱥ ᱠᱤᱫᱟᱹᱧ ᱥᱠᱩᱞ ᱠᱷᱚᱡ ᱯᱟᱥᱚᱜᱼᱟᱹᱧ ᱪᱟᱢᱯᱤᱭᱟᱱᱚᱜᱼᱟᱹᱧ ᱡᱚᱛᱚ ᱨᱮᱜᱮ ᱴᱚᱯᱟᱨᱤᱧ ᱛᱟᱦᱮᱱᱟ ᱛᱚ ᱱᱚᱣᱟᱜᱮ ᱢᱟᱱᱮ ᱮᱛᱚᱧ ᱯᱨᱮᱠᱴᱤᱥᱚᱜᱼᱟ ᱢᱟᱱᱮ ᱮᱛᱚᱧ ᱯᱨᱮᱠᱴᱤᱥᱚᱜᱼᱟ ᱛᱟᱯᱚᱨᱮ ᱮᱛᱚ ᱟᱨᱟᱢᱤᱧ ᱟᱹᱭᱠᱟᱹᱣᱟ ᱮᱛᱚ ᱢᱚᱡᱤᱧ ᱵᱩᱡᱷᱟᱹᱣᱟ ᱚᱱᱟᱜᱮ ᱟᱨᱠᱤᱧ ᱢᱮᱱᱮᱫᱟ ᱫᱟᱹᱲ ᱫᱚ ᱠᱟᱹᱴᱤᱡ ᱠᱷᱚᱱ ᱜᱮ ᱟᱥᱟ ᱛᱟᱦᱮ ᱠᱟᱱ ᱛᱤᱧᱟᱹ ᱡᱮᱧ ᱞᱮᱱᱠᱷᱟᱡ ᱛᱤᱥᱮᱧ ᱦᱟᱨᱟ ᱧᱚᱜᱚᱜᱼᱟ ᱫᱚᱥ ᱵᱚᱪᱷᱚᱨ ᱩᱢᱮᱨ ᱛᱚ ᱠᱷᱟᱞᱤ ᱵᱚᱞᱤᱧ ᱜᱟᱛᱮᱜᱼᱟ ᱵᱚᱞᱤᱧ ᱜᱟᱛᱮᱜᱼᱟ ᱛᱟᱯᱚᱨᱮᱧ ᱫᱟᱹᱲᱟᱹᱧ ᱛᱟᱯᱚᱨᱮ ᱤᱥᱠᱩᱞ ᱜᱟᱛᱮᱜ ᱠᱩᱧ ᱪᱟᱞᱟᱜᱼᱟ ᱵᱚᱞ ᱜᱟᱛᱮ ᱱᱟᱭᱤᱴᱤᱧ ᱪᱟᱞᱟᱜᱼᱟ ᱤᱥᱠᱩᱞ ᱫᱟᱹᱲ ᱢᱟ ᱢᱮᱱᱟᱜ ᱜᱮ ᱯᱟᱥᱤᱧ ᱟᱹᱜᱩᱭᱟ ᱛᱟᱯᱚᱨ ᱦᱚᱲᱢᱚ ᱵᱮᱱᱟᱜ ᱛᱤᱧᱟᱹ ᱚᱱᱠᱟ ᱜᱮ ᱟᱹᱰᱤ ᱢᱚᱡᱽ ᱵᱩᱰᱤ ᱵᱤᱞᱰᱟᱨ ᱢᱮᱱᱟᱜ ᱛᱤᱧ ᱜᱮᱭᱟ ᱱᱤᱛᱚᱜ ᱦᱚᱸ ᱛᱚ ᱠᱤᱪᱷᱩ ᱫᱤᱱ ᱞᱟᱦᱟ ᱨᱤᱧ ᱨᱩᱣᱟᱹᱭᱮᱱᱟ ᱪᱷᱚ ᱢᱟᱥᱤᱧ ᱡᱷᱟᱲᱟᱣᱮᱱᱟ ᱛᱟ ᱯᱚᱨ ᱫᱚ ᱫᱚ ᱫᱟᱹᱲᱫᱩᱧ ᱫᱟᱹᱲᱤᱭᱟᱜ ᱜᱮᱭᱟ ᱛᱚ ᱚᱱᱜᱮ ᱤᱧ ᱫᱚ ᱫᱟᱹ ᱫᱚ ᱟᱹᱰᱤ ᱜᱮ ᱢᱚᱡᱤᱧ ᱟᱹᱭᱠᱟᱹᱣᱟ ᱟᱹᱰᱤ ᱟᱨᱟᱢ ᱟᱹᱰᱤ ᱢᱚᱡᱽ ᱦᱟᱞᱠᱟ ᱜᱮ ᱡᱟᱦᱟᱱᱟᱜ ᱠᱟᱹᱢᱤ ᱦᱚᱸ ᱟᱹᱰᱤ ᱦᱟᱞᱠᱟᱧ ᱟᱹᱭᱠᱟᱹᱣᱟ ᱫᱟᱹᱲ ᱞᱮᱠᱷᱟᱱ